ᱦᱮᱸ ᱜᱟᱰᱟ ᱠᱷᱚᱱ ᱡᱮᱢᱚᱱ ᱛᱟᱸᱵᱟ ᱥᱮ ᱱᱟᱱᱟ ᱨᱚᱠᱚᱢ ᱫᱷᱤᱨᱤ ᱡᱟᱦᱟᱸ ᱢᱩᱞᱞᱚᱵᱟᱱ ᱫᱷᱤᱨᱤ ᱟᱹᱜᱩ ᱥᱮ ᱡᱚᱜᱟᱲ ᱠᱟᱛᱮᱫ ᱚᱱᱠᱟ ᱤᱭᱟᱹ ᱨᱤᱧ ᱫᱚᱦᱚᱭᱟ ᱡᱟᱦᱟᱸ ᱜᱮ ᱡᱮᱢᱚᱱ ᱧᱮᱞᱟ ᱫᱟᱜ ᱫᱟᱜ ᱡᱩᱫᱤ ᱧᱟᱢ ᱞᱮᱠᱷᱟᱱ ᱟᱫᱚ ᱱᱚᱥᱴᱚᱜ ᱜᱮᱭᱟ ᱫᱟᱜ ᱠᱷᱚᱱ ᱟᱹᱰᱤ ᱥᱟᱦᱟᱨᱤᱧ ᱫᱚᱦᱚᱭᱟ ᱡᱟᱦᱟᱸ ᱜᱟᱰᱟ ᱠᱷᱚᱱ ᱦᱟᱞᱟᱝ ᱟᱹᱜᱩ ᱟᱠᱟᱱ ᱫᱚᱦᱚ ᱠᱟᱛᱮᱫ ᱚᱸᱰᱮ ᱫᱚ ᱢᱟᱲᱟᱝ ᱚᱱᱟᱧ ᱢᱚᱡᱽ ᱛᱮ ᱥᱤᱛᱩᱝ ᱨᱮ ᱫᱚᱦᱚ ᱤᱭᱟᱹ ᱠᱟᱛᱮᱫ ᱫᱟᱜ ᱠᱷᱚᱱᱟᱜ ᱥᱟᱺᱜᱤᱧ ᱨᱮ ᱫᱚᱦᱚ ᱠᱟᱛᱮᱫ ᱢᱚᱡᱽ ᱛᱮ ᱢᱤᱫᱴᱮᱱ ᱵᱟᱠᱥᱚ ᱟᱹᱜᱩ ᱠᱟᱛᱮᱫ ᱵᱟᱠᱥᱚ ᱵᱷᱤᱛᱤᱨ ᱨᱮᱧ ᱫᱚᱦᱚᱭᱟ ᱡᱟᱦᱟᱸ ᱠᱤ ᱫᱟᱜ ᱛᱮ ᱵᱟᱭ ᱞᱚᱦᱚᱫᱚᱜᱼᱟ ᱫᱚ ᱵᱟᱭ ᱱᱚᱥᱴᱚᱜᱼᱟ